ᱳᱡᱳᱱ ᱪᱤᱠᱟᱛᱮ ᱠᱚᱢᱚᱜᱼᱟ ᱟᱨ ᱳᱡᱳᱱ ᱪᱮᱫ ᱞᱟᱠᱟᱛᱮ ᱠᱚᱢ ᱦᱩᱭ ᱞᱮᱱ ᱦᱩᱭᱩᱜ ᱫᱚᱨᱠᱟᱨ ᱚᱱᱟ ᱠᱷᱟᱹᱛᱤᱨ ᱛᱮ ᱠᱷᱮᱞᱟ ᱫᱷᱩᱞᱟ ᱫᱚᱨᱠᱟᱨ ᱡᱮ ᱥᱮᱛᱟᱜ ᱟᱹᱭᱩᱵ ᱫᱟᱹᱲ ᱫᱚᱨᱠᱟᱨ ᱟᱨ ᱥᱮᱛᱟᱜ ᱟᱹᱭᱩᱵ ᱵᱟᱝ ᱫᱟᱹᱲ ᱫᱚᱨᱠᱟᱨ ᱠᱷᱟᱱ ᱪᱟᱥᱼᱵᱟᱥ ᱨᱮᱦᱚᱸ ᱠᱷᱟᱴᱟᱣ ᱞᱮᱱᱠᱷᱟᱱ ᱠᱚᱢ ᱦᱚᱸ ᱦᱩᱭᱩᱜᱼᱟ ᱥᱮ ᱠᱤᱪᱷᱩ ᱡᱚᱢᱼᱧᱩ ᱨᱮᱱᱟᱜ ᱤᱭᱟᱹ ᱛᱮᱦᱚᱸ ᱩᱱᱟᱹᱜ ᱫᱚ ᱵᱟᱝ ᱢᱚᱴᱟᱦᱟ ᱵᱮᱥᱤ ᱨᱤᱪ ᱡᱚᱢ ᱞᱮᱠᱷᱟᱱ ᱨᱳᱡᱽ ᱦᱤᱞᱳᱜ ᱫᱩᱲᱩᱵ ᱠᱚᱜ ᱠᱷᱟᱱ ᱚᱱᱟᱛᱮ ᱵᱮᱥᱤ ᱫᱚ ᱪᱚᱨᱵᱤᱜᱼᱟ ᱥᱮ ᱱᱤᱭᱟᱹ ᱢᱚᱴᱟᱜ ᱟᱢ ᱟᱫᱚ ᱢᱚᱴᱟᱜ ᱵᱟᱝ ᱠᱷᱟᱹᱛᱤᱨ ᱡᱮ ᱵᱚᱞᱮ ᱵᱟᱝ ᱢᱚᱴᱟᱜ ᱫᱚᱨᱠᱟᱨ ᱤᱠᱟᱹ ᱛᱮ ᱵᱚᱞᱮ ᱥᱮᱛᱟᱜ ᱟᱹᱭᱩᱵ ᱜᱟᱛᱮ ᱞᱮᱱᱠᱷᱟᱱ ᱯᱷᱩᱴᱵᱚᱞ ᱠᱚᱦᱚᱸ ᱥᱮ ᱡᱳᱜᱤᱝ ᱠᱚᱦᱚᱸ ᱚᱱᱟ ᱛᱮᱦᱚᱸ ᱢᱚᱴᱟ ᱫᱚ ᱠᱚᱢᱚᱜ ᱜᱮᱭᱟ ᱥᱮᱛᱟᱜ ᱮᱠ ᱜᱷᱚᱱᱴᱟ ᱰᱮᱲ ᱜᱷᱚᱱᱴᱟ ᱟᱹᱭᱩᱵ ᱢᱤᱫ ᱜᱷᱚᱱᱴᱟ ᱰᱮᱲ ᱜᱷᱚᱱᱴᱟ ᱥᱮ ᱩᱱᱤ ᱡᱳᱜᱤᱝ ᱨᱮᱱᱟᱜ ᱡᱩᱫᱤ ᱥᱩᱢᱟᱹᱭ ᱵᱟᱭ ᱧᱟᱢ ᱫᱟ ᱡᱟᱦᱟᱸᱭ ᱪᱟᱹᱥᱤ ᱵᱟᱹᱥᱤ ᱦᱚᱲ ᱫᱚ ᱚᱱᱟ ᱛᱮᱦᱚᱸ ᱵᱟᱭ ᱢᱚᱴᱟᱜᱼᱟ ᱫᱤᱭᱮ ᱢᱚᱴᱟ ᱫᱚ ᱤᱱᱟᱹᱜ ᱠᱷᱚᱱ ᱟᱫᱚ ᱵᱟᱭ ᱢᱟᱴᱟᱜᱼᱟ ᱱᱚᱜᱼᱚ ᱱᱚᱣᱟ ᱠᱚ ᱡᱮ ᱵᱚᱞᱮ ᱠᱚᱨᱟᱣ ᱞᱮᱠᱷᱟᱱ ᱡᱮ ᱵᱚᱞᱮ ᱵᱟᱭ ᱢᱚᱴᱟᱜᱼᱟ

ᱱᱮᱛᱟᱨ ᱢᱟ ᱟᱨᱦᱚᱸ ᱚᱱᱟ ᱢᱚᱴᱟᱜ ᱠᱚᱢ ᱞᱟᱹᱜᱤᱫ ᱛᱮ ᱡᱮ ᱴᱤᱵᱷᱤ ᱠᱚᱨᱮ ᱦᱚᱸᱠᱚ ᱩᱫᱩᱜ ᱮᱫ ᱠᱟᱱ ᱜᱮᱭᱟ ᱡᱮ ᱵᱚᱞᱮ ᱦᱟᱱᱟ ᱨᱟᱱ ᱡᱚᱢ ᱢᱮ ᱥᱮ ᱱᱚᱣᱟ ᱨᱟᱱ ᱡᱚᱢ ᱢᱮ ᱥᱮ ᱱᱚᱣᱟ

ᱡᱩ ᱤᱭᱟᱹ ᱵᱚᱭᱟᱢ ᱢᱮ ᱡᱮ ᱵᱚᱞᱮ ᱦᱟᱱᱟ ᱵᱚᱭᱟᱢ ᱢᱮ ᱱᱚᱣᱟ ᱵᱚᱭᱟᱢ ᱢᱮ ᱡᱮ ᱵᱚᱞᱮ ᱚᱱᱟ ᱛᱮᱦᱚᱸ ᱠᱚᱢ ᱠᱚᱢᱚᱜ ᱮᱢ ᱚᱱᱠᱟ ᱦᱚᱸ ᱠᱟᱱᱟ ᱟᱨ ᱵᱮᱥᱤᱨ ᱵᱷᱟᱜᱽ ᱫᱚ ᱵᱚᱭᱮᱥ ᱦᱤᱥᱟᱹᱵᱽ ᱛᱮᱦᱚᱸ ᱪᱚᱨᱵᱤ ᱫᱚ ᱦᱩᱭᱩᱜᱼᱟ ᱚᱠᱚᱭ ᱫᱚ ᱵᱚᱭᱮᱥ

ᱵᱚᱪᱷᱚᱨ ᱜᱟᱱ ᱵᱚᱭᱮᱥ ᱥᱮ ᱯᱚᱸᱪᱤᱥ ᱵᱚᱪᱷᱚᱨ ᱜᱟᱱ ᱵᱚᱭᱮᱥ ᱛᱟᱦᱮᱱ ᱠᱷᱟᱱ ᱫᱚ ᱵᱟᱭ ᱢᱚᱴᱟᱜᱼᱟ ᱡᱚᱛᱚᱠᱷᱚᱱ ᱛᱤᱨᱤᱥ ᱯᱚᱸᱭᱛᱨᱤᱥ ᱪᱚᱞᱞᱤᱥ ᱵᱟᱭ ᱦᱩᱭᱩᱜᱼᱟ ᱚᱱᱛᱚᱛᱚ ᱩᱱᱠᱷᱚᱱ ᱢᱚᱴᱟ ᱫᱚ ᱵᱟᱭ ᱢᱚᱴᱟᱜᱼᱟ ᱱᱤᱭᱟᱹ ᱠᱟᱨᱚᱱ ᱛᱮ ᱵᱚᱭᱮᱥ ᱦᱤᱥᱟᱹᱵᱽ ᱛᱮ ᱩᱱᱤ ᱫᱚ ᱢᱚᱴᱟᱜ ᱟᱭ ᱥᱮ ᱪᱚᱨᱵᱤ ᱦᱩᱭᱩᱜ ᱦᱩᱭ ᱟᱭᱟ ᱩᱱ ᱥᱩᱢᱟᱹᱭ ᱫᱚ ᱩᱱᱤ ᱢᱟ ᱠᱷᱮᱞ ᱠᱩᱫᱽᱨᱮᱭ ᱛᱟᱦᱮᱱᱟ ᱚᱱᱟ ᱤᱠᱟᱹᱛᱮ ᱪᱮᱠᱟᱭ ᱢᱚᱴᱟᱜᱼᱟ ᱩᱱᱤ ᱫᱚ ᱚᱱᱟ ᱦᱤᱥᱟᱹᱵᱽ ᱛᱮ ᱩᱢᱟᱹᱨ ᱪᱮᱫ ᱞᱮᱠᱟ ᱦᱩᱭᱩᱜᱼᱟ ᱚᱱᱟ ᱦᱤᱥᱟᱹᱵᱽ ᱛᱮᱜᱮ ᱩᱱᱤ ᱫᱚᱭ ᱢᱚᱴᱟᱜᱼᱟ ᱩᱢᱟᱹᱨ ᱠᱚᱢ ᱛᱟᱦᱮᱱ ᱨᱮᱫᱚ ᱵᱟᱭ ᱢᱚᱴᱟᱜᱼᱟ ᱩᱢᱟᱹᱨ ᱡᱩᱫᱤ ᱵᱟᱹᱭ ᱵᱟᱹᱭᱛᱮ ᱵᱮᱥᱤ ᱪᱟᱞᱟᱜ ᱛᱟᱭᱟ ᱛᱚᱠᱷᱚᱱ ᱵᱟᱹᱭ ᱵᱟᱹᱭ ᱛᱮ ᱩᱱᱤ ᱫᱚ ᱤᱛᱤᱞ ᱛᱮᱭ ᱛᱚᱞᱮᱭᱟ ᱛᱚᱵᱮᱭᱟᱱᱤᱡ ᱜᱮ ᱩᱱᱤ ᱮ ᱢᱚᱴᱟᱜᱼᱟ

ᱢᱚᱴᱟᱜ ᱨᱮᱱᱟᱜ ᱠᱚᱢᱟᱜ ᱫᱚ ᱚᱱᱮ ᱚᱱᱟᱜᱮ ᱩᱯᱨᱩᱢ ᱫᱚ ᱡᱮ ᱵᱚᱞᱮ ᱥᱮᱛᱟᱜ ᱟᱹᱭᱩᱵ ᱮ ᱫᱟᱹᱲᱟᱭ ᱥᱮᱛᱟᱜ ᱟᱹᱭᱩᱵ ᱮ ᱛᱟᱲᱟᱢᱟᱭ ᱥᱮᱛᱟᱜ ᱟᱹᱭᱩᱵ ᱮ ᱛᱷᱚᱲᱟᱭ ᱯᱚᱨᱤᱥᱨᱚᱢᱟᱭ ᱯᱚᱨᱤᱥᱨᱚᱢ ᱞᱮᱠᱷᱟᱱ ᱜᱮ ᱩᱱᱤᱭᱟᱜ ᱪᱚᱨᱵᱤ ᱫᱚ ᱠᱚᱢᱚᱜᱼᱟ ᱟᱨ ᱵᱟᱭ ᱯᱚᱨᱤᱥᱨᱚᱢ ᱠᱷᱟᱱ ᱫᱚ ᱩᱱᱤ ᱫᱚ ᱚᱝᱠᱟ ᱢᱚᱴᱟ ᱛᱮᱜᱮᱭ ᱛᱟᱦᱮᱱᱟ ᱡᱮ ᱚᱱᱮ ᱚᱱᱠᱟ ᱠᱟᱱᱟ ᱚᱱᱟ ᱪᱚᱨᱵᱤ ᱠᱚᱢ ᱨᱮᱱᱟᱜ ᱤᱭᱟᱹ ᱫᱚ ᱟᱨ ᱟᱨᱚ ᱢᱤᱫᱴᱮᱱ ᱡᱤᱱᱤᱥ ᱡᱮ ᱱᱚᱸᱰᱮ ᱧᱮᱞᱚᱜᱚᱜ ᱠᱟᱱᱟ ᱢᱚᱴᱟ ᱫᱚ ᱥᱚᱵᱽ ᱦᱚᱲ ᱫᱚ ᱦᱚᱸ ᱵᱟᱠᱚ ᱢᱚᱴᱟᱜᱼᱟ ᱡᱟᱦᱟᱸ ᱛᱤᱱᱟᱹᱜ ᱵᱷᱟᱹᱞᱤ ᱢᱚᱱᱫᱚᱭ ᱡᱚᱢ ᱦᱚᱪᱚᱱ ᱨᱮᱜᱮ ᱠᱤᱪᱷᱩ ᱠᱤᱪᱷᱩ ᱱᱚᱣᱟ ᱤᱭᱟᱹ ᱨᱮᱦᱚᱸ ᱯᱤᱲᱦᱤ ᱩᱯᱚᱨ ᱨᱮᱦᱚᱸ ᱠᱟᱱᱟ ᱡᱮ ᱵᱚᱞᱮ ᱩᱱᱠᱩᱣᱟᱜ ᱢᱚᱴᱟ ᱦᱚᱸ ᱡᱟᱦᱟᱸᱭ ᱢᱚᱴᱟ ᱦᱚᱲᱢᱚ ᱠᱟᱱᱟᱭ ᱮᱱᱟᱱ ᱠᱷᱚᱱ ᱵᱟᱯᱼᱫᱟᱫᱟ ᱠᱷᱚᱱ ᱥᱮ ᱟᱡ ᱜᱚᱼᱵᱟᱵᱟ ᱢᱚᱴᱟᱠᱤᱱ ᱛᱟᱦᱮᱸ ᱠᱟᱱᱟ ᱡᱟᱦᱟᱸ ᱫᱚᱠᱚ ᱢᱮᱛᱟᱜ ᱠᱟᱱᱟ ᱡᱟᱝ ᱦᱚᱸ ᱢᱚᱴᱟ ᱜᱮ ᱛᱟᱦᱮᱱ ᱛᱟᱠᱚᱣᱟ ᱩᱱᱠᱩ ᱫᱚ ᱛᱷᱚᱲᱟ ᱜᱟᱱ ᱛᱮᱜᱮ ᱠᱚ ᱡᱚᱢ ᱞᱮᱠᱷᱟᱱ ᱜᱮᱠᱚ ᱩᱱᱠᱩ ᱫᱚᱠᱚ ᱢᱚᱴᱟ ᱜᱚᱫᱚᱜᱼᱟ ᱟᱨ ᱡᱟᱦᱟᱸ ᱠᱚ ᱢᱚᱴᱟ ᱠᱚ ᱢᱮᱛᱟᱜ ᱠᱟᱱ ᱜᱮ ᱵᱚᱞᱮ ᱡᱟᱦᱟᱸᱭᱟᱜ ᱫᱩᱲᱩᱵᱼᱫᱩᱲᱩᱵ ᱛᱮ ᱯᱷᱩᱞᱟᱹᱜ ᱠᱟᱱᱟᱭ ᱵᱷᱟᱨᱟᱜ ᱠᱟᱱᱟᱭ ᱡᱮ ᱚᱱᱟ ᱫᱚ ᱚᱱᱟ ᱫᱚ ᱢᱚᱴᱟ ᱫᱚ ᱵᱟᱠᱚ ᱢᱮᱛᱟᱜᱼᱟ